ᱦᱚᱭ ᱟᱵᱚ ᱫᱚ ᱱᱚᱣᱟ ᱴᱚᱴᱷᱟ ᱨᱮᱫᱚ ᱮᱴᱟᱜ ᱯᱟᱹᱨᱥᱤ ᱛᱮᱵᱚᱱ ᱮᱥᱮᱨ ᱦᱚᱪᱚ ᱟᱠᱟᱱ ᱜᱮᱭᱟ ᱧᱮᱞᱚᱜ ᱠᱟᱱᱟ ᱱᱤᱛᱚᱜ ᱡᱟᱱᱟᱢ ᱛᱚᱨᱟ ᱠᱷᱚᱱ ᱜᱮ ᱮᱴᱟᱜ ᱯᱟᱹᱨᱥᱤ ᱛᱮᱜᱮ ᱵᱚᱱ ᱚᱞᱚᱜ ᱯᱟᱲᱦᱟᱜ ᱠᱟᱱᱟ ᱠᱤᱨᱤᱧ ᱟᱠᱷᱨᱤᱧ ᱵᱟᱹᱱᱤᱡᱽ ᱠᱚᱨᱮ ᱚᱱᱟ ᱨᱮᱦᱚᱸ ᱮᱴᱟᱜ ᱯᱟᱹᱨᱥᱤ ᱨᱮᱜᱮ ᱵᱚᱱ ᱮᱥᱨ ᱢᱮᱱᱟᱜ ᱵᱚᱱᱟ ᱟᱨ ᱚᱱᱟᱛᱮ ᱟᱵᱚ ᱫᱚ ᱪᱮᱛᱟᱱ ᱥᱮᱫ ᱫᱚ ᱵᱟᱝ ᱵᱚᱱ ᱨᱟᱠᱟᱵ ᱫᱟᱲᱮᱭᱟᱜ ᱠᱟᱱᱟ ᱟᱵᱚᱣᱟᱜ ᱯᱟᱹᱨᱥᱤ ᱵᱟᱝᱛᱮ ᱡᱩᱫᱤ ᱟᱵᱚᱣᱟᱜ ᱯᱟᱹᱨᱥᱤ ᱜᱮ ᱡᱟᱱᱟᱢ ᱛᱚᱨᱟ ᱠᱷᱚᱱ ᱵᱚ ᱵᱟᱲᱟᱭ ᱠᱮᱠᱷᱟᱱ ᱫᱚ ᱡᱟᱦᱟᱸ ᱠᱤᱨᱤᱧ ᱟᱠᱷᱨᱤᱧ ᱚᱞᱚᱜ ᱯᱟᱲᱦᱟᱣ ᱠᱚᱨᱮ ᱦᱚᱸ ᱵᱟᱝᱵᱚᱱ ᱛᱟᱭᱚᱢ ᱠᱚᱜᱼᱟ ᱟᱨ ᱱᱤᱛᱚᱜ ᱦᱟᱹᱵᱤᱡ ᱛᱮ ᱟᱵᱚ ᱦᱚᱸ ᱟᱵᱚ ᱫᱚ ᱞᱟᱛᱟᱨ ᱜᱮ ᱢᱮᱱᱟᱜ ᱵᱚᱱᱟ ᱪᱮᱛᱟᱱ ᱥᱮᱫ ᱫᱚ ᱚᱦᱚ ᱜᱮᱵᱚᱱ ᱨᱟᱠᱟᱵ ᱫᱟᱲᱮᱭᱟᱜ ᱠᱟᱱᱟ ᱪᱤᱠᱟᱹ ᱛᱮᱥᱮ ᱟᱵᱚ ᱫᱚ ᱟᱵᱚᱣᱟᱜ ᱯᱟᱹᱨᱥᱤ ᱜᱮ ᱵᱟᱵᱚᱱ ᱵᱟᱲᱟᱭ ᱠᱟᱱᱟ ᱮᱱᱠᱷᱟᱱ ᱫᱚ ᱪᱤᱠᱟᱹ ᱛᱮᱵᱚᱱ ᱴᱷᱤᱠᱟᱹᱭᱟ ᱟᱨ ᱱᱤᱡᱮᱨᱟᱜ ᱟᱲᱟᱝ ᱫᱚ ᱱᱤᱡᱮ ᱜᱮ ᱴᱷᱤᱠᱟᱹᱭᱟᱢ ᱮᱴᱟᱜ ᱦᱚᱲ ᱫᱚ ᱛᱷᱳᱲᱮ ᱠᱚ ᱴᱷᱤᱠᱟᱹᱭᱟ ᱮᱱᱠᱷᱟᱱ ᱫᱚ ᱚᱱᱟ ᱞᱟᱹᱜᱤᱫᱛᱮ ᱡᱮ ᱡᱚᱛᱚ ᱦᱚᱲ ᱜᱮᱠᱚ ᱵᱟᱲᱟᱭ ᱫᱟᱲᱮᱭᱟᱜ ᱢᱟ ᱡᱮ ᱟᱵᱚᱣᱟᱜ ᱯᱟᱹᱨᱥᱤ ᱛᱮᱦᱚᱸ ᱚᱞᱚᱜ ᱢᱮᱱᱟᱜᱼᱟ ᱯᱟᱲᱦᱟᱣ ᱢᱮᱱᱟᱜᱼᱟ ᱟᱨ ᱠᱤᱨᱤᱧ ᱟᱠᱷᱨᱤᱧ ᱠᱚᱨᱮ ᱦᱚᱸᱵᱚ ᱫᱟᱲᱮᱭᱟᱜᱼᱟ ᱮᱱᱠᱷᱟᱱ ᱚᱱᱟᱛᱮ ᱱᱤᱛᱚᱜ ᱫᱚ ᱟᱵᱚ ᱫᱚ ᱪᱮᱸᱜᱷᱟᱜ ᱦᱩᱭᱩᱜ ᱛᱟᱵᱚᱱᱟ ᱟᱨ ᱚᱞᱚᱜ ᱯᱟᱲᱦᱟᱣ ᱠᱚᱨᱮᱫ ᱟᱵᱚᱣᱟᱜ ᱯᱟᱹᱨᱥᱤ ᱛᱮᱜᱮ ᱵᱚᱱ ᱚᱞᱚᱜ ᱯᱟᱲᱦᱟᱜ ᱢᱟ ᱟᱨ ᱛᱚᱵᱮᱭᱟᱱᱟᱜ ᱜᱮ ᱱᱚᱣᱟ ᱫᱤᱥᱚᱢ ᱨᱮᱫᱚ ᱵᱚ ᱡᱟᱹᱨᱤ ᱫᱟᱲᱮᱭᱟᱜᱼᱟ ᱵᱟᱝᱠᱷᱟᱱ ᱫᱚ ᱚᱦᱚ ᱜᱮᱵᱚᱱ ᱡᱟᱹᱨᱤ ᱫᱟᱲᱮᱭᱟᱜᱼᱟ ᱟᱨ ᱠᱤᱨᱤᱧ ᱟᱠᱷᱨᱤᱧ ᱦᱚᱸ ᱱᱚᱣᱟ ᱫᱤᱥᱚᱢ ᱨᱮ ᱵᱟᱝᱵᱚᱱ ᱫᱟᱲᱮᱭᱟᱜᱼᱟ ᱮᱱᱠᱷᱟᱱ ᱱᱤᱛᱚᱜ ᱫᱚ ᱟᱵᱚ ᱫᱚ ᱱᱚᱣᱟ ᱫᱤᱥᱚᱢ ᱨᱮᱫᱚ ᱟᱵᱚᱣᱟᱜ ᱚᱞᱪᱤᱠᱤ ᱛᱮᱜᱮ ᱵᱚᱱ ᱚᱞᱚᱜ ᱢᱟ ᱟᱨ ᱵᱚᱱ ᱯᱟᱲᱦᱟᱜ ᱢᱟ